ᱥᱟᱹᱨᱤ ᱜᱮ ᱤᱧ ᱫᱚ ᱟᱹᱰᱤ ᱮᱴᱠᱮᱴᱚᱬᱮ ᱦᱩᱭᱟᱠᱟᱱ ᱛᱤᱧᱟᱹ ᱡᱟᱦᱟᱸ ᱥᱮᱫ ᱪᱟᱞᱟᱜ ᱦᱟ ᱡᱩᱜ ᱞᱟᱹᱜᱤᱫ ᱵᱟᱥᱛᱮᱧ ᱪᱟᱞᱟᱜ ᱨᱮᱦᱚᱸ ᱟᱹᱰᱤ ᱢᱟᱱᱮ ᱵᱟᱥ ᱫᱚ ᱮᱠᱫᱚᱢ ᱤᱭᱟᱹ ᱮᱠᱥᱤᱰᱮᱱ ᱟᱠᱟᱱᱟ ᱛᱟᱯᱚᱨᱮ ᱮᱠᱥᱤᱰᱮᱱ ᱯᱚᱨᱮ ᱤᱧ ᱫᱚ ᱱᱟᱥᱮ ᱱᱟᱥᱮ ᱜᱮ ᱡᱚᱥᱟᱠᱟᱱᱟᱹᱧ ᱛᱚ ᱟᱹᱰᱤ ᱟᱹᱰᱤ ᱟᱭᱢᱟ ᱫᱚ ᱵᱟᱹᱧ ᱡᱚᱥ ᱟᱠᱟᱱᱟ ᱛᱟᱯᱚᱨᱮ ᱥᱟᱭᱠᱮᱹᱞ ᱛᱮᱧ ᱪᱟᱞᱟᱜ ᱨᱮᱦᱚᱸ ᱥᱟᱭᱠᱮᱹᱞ ᱛᱮᱧ ᱪᱟᱞᱟᱜ ᱨᱮᱦᱚᱸ ᱥᱟᱭᱠᱮᱹᱞ ᱴᱟᱭᱟᱨ ᱴᱷᱩᱭᱮᱱ ᱛᱤᱧᱟᱹ ᱚᱱᱟ ᱞᱟᱹᱜᱤᱫ ᱛᱮ ᱢᱟᱱᱮ ᱩᱥᱟᱹᱨᱟ ᱵᱟᱹᱧ ᱥᱮᱴᱮᱨ ᱫᱟᱲᱮ ᱠᱟᱣᱮᱫᱟ